ᱵᱷᱟᱨᱚᱛ ᱨᱮᱭᱟᱜ ᱠᱷᱮᱞᱳᱰ ᱠᱚ ᱢᱩᱫ ᱨᱮ ᱯᱷᱩᱴᱵᱚᱞ ᱠᱷᱤᱞᱳᱰ ᱫᱚ ᱟᱹᱰᱤ ᱯᱚᱨᱤᱥᱨᱚᱢ ᱠᱷᱤᱞᱳᱰ ᱠᱟᱱᱟ ᱟᱨ ᱢᱤᱫᱴᱟᱝ ᱠᱷᱤᱞᱳᱰ ᱠᱚᱲᱟ ᱠᱷᱤᱞᱳᱰ ᱠᱟᱛᱮ ᱦᱚᱲᱢᱚ ᱡᱚᱠᱷᱚᱱᱮᱭ ᱵᱮᱱᱟᱣ ᱛᱟᱭᱟ ᱚᱱᱟ ᱥᱟᱶᱛᱟ ᱦᱚᱲᱢᱚ ᱢᱤᱫᱴᱟᱝ ᱪᱚᱞᱟᱪᱚᱞ ᱢᱟᱭᱟᱝ ᱥᱚᱨᱤᱨ ᱥᱟᱥᱛᱷᱚ ᱢᱮᱸᱡᱽ ᱢᱚᱱ ᱮᱵᱚᱝ ᱵᱨᱮᱱ ᱡᱟᱦᱟᱸ ᱵᱩᱫᱽᱫᱷᱤ ᱚᱲᱟᱜ ᱚᱱᱟ ᱦᱚᱸ ᱡᱷᱤᱡᱩᱜ ᱛᱟᱭᱟ ᱟᱨ ᱛᱚᱠᱷᱚᱱ ᱩᱱᱤ ᱵᱷᱟᱜᱤ ᱡᱤᱱᱤᱥᱮ ᱦᱩᱫᱤᱥ ᱫᱟᱲᱮᱣᱟᱜᱼᱟᱭ ᱚᱱᱟ ᱥᱟᱶᱛᱮ ᱟᱨᱚ ᱡᱟᱦᱟᱸᱭ ᱜᱤᱫᱽᱨᱟᱹ ᱯᱷᱩᱴᱵᱚᱞᱮᱭ ᱮᱱᱮᱡ ᱟᱭ ᱩᱱᱤ ᱫᱚ ᱫᱟᱹᱲ ᱡᱷᱟᱯ ᱛᱟᱦᱮᱸ ᱦᱮᱣᱟ ᱛᱟᱦᱮᱸᱞᱮᱱ ᱛᱟᱭ ᱠᱷᱟᱡ ᱩᱱᱤ ᱫᱚ ᱯᱩᱞᱤᱥ ᱟᱨᱢᱤ ᱮᱢᱟᱱ ᱠᱚᱨᱮ ᱦᱚᱸ ᱠᱟᱹᱢᱤᱭ ᱧᱟᱢ ᱨᱮᱱᱟᱜ ᱪᱮᱥᱴᱟ ᱫᱟᱲᱮᱭᱟᱜᱼᱟᱭᱮ